ᱡᱟᱣᱨᱟ ᱡᱮᱢᱚᱱ ᱫᱷᱤᱨᱤ ᱡᱟᱣᱨᱟ ᱠᱮᱫᱟᱢ ᱡᱟᱣᱨᱟ ᱠᱟᱛᱮᱫ ᱮᱢ ᱫᱚᱦᱚ ᱠᱟᱫᱟ ᱡᱚᱛᱚᱱ ᱠᱟᱛᱮᱫ ᱡᱚᱛᱚᱱ ᱠᱟᱛᱮᱫ ᱫᱚᱦᱚ ᱠᱟᱛᱮᱫ ᱡᱟᱦᱟᱸᱭ ᱚᱲᱟᱜ ᱠᱚ ᱵᱮᱱᱟᱣᱟ ᱩᱱᱠᱩ ᱦᱟᱛᱟᱣ ᱠᱮᱫ ᱛᱟᱢ ᱜᱮᱠᱚ ᱯᱚᱭᱥᱟ ᱦᱩᱭᱩᱜᱼᱟ ᱤᱱᱠᱟᱹᱜᱮ ᱥᱟᱯᱟ ᱫᱷᱤᱨᱤ ᱠᱚ ᱥᱟᱯᱟ ᱵᱟᱲᱟ ᱠᱟᱛᱮᱫ ᱮᱢ ᱫᱚᱦᱚ ᱠᱟᱫᱟ ᱟᱨ ᱚᱱᱠᱟᱜᱮ ᱟᱹᱠᱷᱨᱤᱧ ᱵᱟᱲᱟ ᱯᱚᱭᱥᱟ ᱦᱩᱭᱩᱜᱼᱟ ᱛᱟᱨᱯᱚᱨᱮ ᱡᱮᱢᱚᱱ ᱜᱤᱛᱤᱞ ᱜᱟᱰᱟ ᱨᱮᱢ ᱪᱟᱞᱟᱣᱱᱟ ᱫᱟᱜ ᱨᱮ ᱚᱣᱟᱨ ᱨᱟᱠᱟᱵᱽ ᱠᱟᱫᱟ ᱟᱨ ᱚᱣᱟᱨ ᱨᱟᱠᱟᱵᱽ ᱠᱟᱛᱮᱫ ᱟᱨᱚ ᱥᱟᱯᱟ ᱠᱮᱫᱟᱢ ᱡᱮᱢᱚᱱ ᱞᱟᱹᱴᱩ ᱞᱟᱹᱴᱩ ᱫᱷᱤᱨᱤ ᱫᱚ ᱚᱪᱚᱜ ᱠᱟᱜ ᱢᱮ ᱤᱠᱟᱹᱜᱮ ᱡᱟᱣᱨᱟ ᱵᱟᱲᱟ ᱠᱟᱛᱮᱫ ᱟᱹᱠᱷᱨᱤᱧ ᱠᱟᱫᱟᱢ ᱡᱮᱢᱚᱱ ᱟᱨᱟᱜ ᱦᱟᱥᱟ ᱟᱨᱟᱜ ᱦᱟᱥᱟ ᱦᱚᱸ ᱮᱴᱟᱜᱟᱜ ᱦᱟᱥᱟ ᱫᱚ ᱵᱟᱝ ᱟᱹᱠᱷᱨᱤᱧᱚᱜᱼᱟ ᱥᱮ ᱚᱱᱟ ᱟᱨᱟᱜ ᱦᱟᱥᱟᱜᱮ ᱡᱟᱣᱨᱟ ᱵᱟᱲᱟ ᱠᱟᱛᱮᱫ ᱡᱟᱣᱨᱟ ᱵᱟᱲᱟ ᱠᱟᱛᱮᱫ ᱚᱱᱠᱟ ᱠᱟᱞᱟᱨ ᱟᱨᱟᱜ ᱦᱟᱥᱟ ᱫᱚ ᱠᱟᱞᱟᱨᱚᱜᱼᱟ ᱛᱚ ᱟᱫᱚ ᱚᱱᱟᱛᱮ ᱟᱨᱟᱜ ᱦᱟᱥᱟ ᱡᱚᱜᱟᱲ ᱡᱟᱣᱨᱟᱭ ᱢᱮ ᱟᱨ ᱚᱲᱟᱜ ᱟᱹᱜᱩᱭ ᱢᱮ ᱟᱨ ᱟᱹᱠᱷᱨᱤᱧ ᱢᱮ